ᱡᱟᱦᱟᱸ ᱫᱚ ᱥᱤᱨᱯᱟᱹ ᱧᱟᱢ ᱞᱟᱹᱜᱤᱫ ᱛᱮ ᱟᱹᱰᱤ ᱟᱹᱰᱤ ᱜᱟᱱ ᱞᱟᱹᱲᱦᱟᱹᱭ ᱦᱩᱭᱩᱜ ᱠᱟᱱᱟ ᱞᱟᱹᱲᱦᱟᱹᱭ ᱫᱚ ᱱᱚᱣᱟ ᱜᱮ ᱡᱮ ᱮᱱᱮᱡ ᱥᱮᱨᱮᱧ ᱛᱟᱞᱟᱛᱮ ᱫᱤᱥᱚᱢ ᱦᱚᱲ ᱠᱚ ᱛᱟᱞᱟ ᱨᱮ ᱟᱨ ᱟᱹᱰᱤᱜᱟᱱ ᱟᱠᱷᱲᱟ ᱠᱚ ᱛᱟᱞᱟ ᱨᱮ ᱮᱱᱮᱡ ᱥᱮᱨᱮᱧ ᱠᱟᱛᱮ ᱟᱹᱰᱤ ᱜᱮ ᱱᱟᱯᱟᱭ ᱦᱩᱭ ᱞᱮᱱᱟ ᱟᱨ ᱫᱤᱥᱚᱢ ᱦᱚᱲ ᱠᱚ ᱡᱷᱚᱛᱚ ᱦᱚᱲ ᱠᱚ ᱥᱟᱨᱦᱟᱣ ᱠᱮᱫ ᱞᱮᱭᱟ ᱡᱮ ᱵᱟᱝ ᱟᱹᱰᱤ ᱱᱟᱯᱟᱭ ᱜᱮᱯᱮ ᱮᱱᱮᱡ ᱥᱮᱨᱮᱧ ᱠᱮᱫᱟ ᱚᱱᱟ ᱠᱷᱟᱹᱛᱤᱨᱟᱜ ᱛᱮ ᱡᱮ ᱟᱞᱮ ᱫᱚ ᱯᱟᱹᱦᱤᱞ ᱥᱤᱨᱯᱟᱹ ᱜᱮᱠᱚ ᱮᱢᱟᱫ ᱞᱮᱭᱟ ᱥᱤᱨᱯᱟᱹ ᱫᱚ ᱱᱚᱣᱟ ᱜᱮ ᱡᱮ ᱯᱟᱹᱧᱪᱤ ᱥᱟᱹᱲᱤ ᱠᱚ ᱮᱢᱟᱫ ᱞᱮᱭᱟ ᱟᱞᱮ ᱦᱚᱸ ᱫᱚᱞ ᱨᱮ ᱵᱤᱥ ᱵᱟᱭᱤᱥ ᱡᱚᱱ ᱞᱮ ᱛᱟᱦᱮᱞᱮᱱᱟ ᱡᱚᱛᱚ ᱜᱮ ᱢᱤᱫ ᱢᱤᱫ ᱠᱟᱛᱮ ᱠᱚ ᱪᱟᱞᱟᱫ ᱞᱮᱭᱟ ᱟᱨ ᱟᱹᱰᱤ ᱨᱟᱹᱥᱠᱟᱹ ᱠᱟᱛᱮ ᱞᱮ ᱟᱛᱟᱝ ᱠᱮᱫᱟ ᱟᱨ ᱞᱮ ᱦᱮᱡ ᱮᱱᱟ ᱟᱨ ᱜᱚᱴᱟ ᱰᱟᱦᱟᱨ ᱞᱮ ᱨᱟᱹᱥᱠᱟᱹ ᱦᱮᱡ ᱮᱱᱟ ᱚᱲᱟᱜ ᱨᱮᱦᱚᱸ ᱞᱮ ᱨᱟᱹᱥᱠᱟᱹᱭᱮᱱᱟ ᱟᱨ ᱢᱤᱫ ᱫᱚ ᱯᱟᱹᱧᱪᱤ ᱥᱟᱹᱲᱤ ᱞᱟᱫᱮ ᱠᱟᱛᱮ ᱦᱚᱸ ᱚᱲᱟᱜ ᱨᱮ ᱟᱨᱦᱚᱸ ᱞᱮ ᱨᱟᱹᱥᱠᱟᱹᱭᱮᱱᱟ ᱵᱟᱹᱲᱛᱤ ᱛᱮ